ᱢᱚᱬᱮ ᱜᱚᱴᱮᱱ ᱮᱞ ᱫᱚ ᱦᱩᱭᱩᱜ ᱠᱟᱱᱟ ᱢᱤᱜ ᱥᱟᱭ ᱢᱤᱜ ᱥᱟᱭ ᱢᱚᱬᱮ ᱜᱮᱞ ᱯᱩᱱ ᱥᱟᱭ ᱢᱤᱫ ᱥᱟᱭ ᱥᱟᱭ ᱢᱤᱜ ᱥᱟᱭ ᱥᱟᱭ ᱜᱮᱞ